ᱦᱮᱞᱳ ᱨᱟᱡᱤᱵᱽ ᱵᱷᱹᱟᱭ ᱟᱪᱪᱷᱟ ᱚᱲᱟᱜ ᱨᱮ ᱢᱮᱱᱟᱢᱟ ᱠᱤ ᱟᱪᱪᱷᱟ ᱟᱪᱪᱷᱟ ᱴᱷᱤᱠ ᱟᱪᱷᱮ ᱢᱟᱱᱮ ᱟᱢ ᱥᱟᱶ ᱠᱟᱹᱴᱤᱡ ᱜᱟᱞᱢᱟᱨᱟᱣ ᱢᱮᱱᱟᱜ ᱟᱠᱟᱫᱟ ᱦᱮᱸ ᱠᱟᱨᱚᱱ ᱫᱚ ᱦᱩᱭᱩᱜ ᱠᱟᱱᱟ ᱴᱷᱤᱠ ᱟᱪᱷᱮ ᱟᱪᱪᱷᱟ ᱟᱪᱪᱷᱟ ᱛᱟᱦᱞᱮ ᱡᱤᱱᱤᱥᱴᱟ ᱦᱩᱭᱩᱜ ᱠᱟᱱᱟ ᱤᱧ ᱯᱟᱸᱪ ᱛᱟᱹᱨᱤᱠᱷ ᱨᱮ ᱨᱮᱱᱟᱜ ᱢᱟᱱᱮ ᱰᱤᱥᱮᱢᱵᱚᱨ ᱨᱮ ᱤᱧᱟᱹᱜ ᱢᱤᱫᱴᱮᱱ ᱵᱟᱭᱨᱮ ᱪᱟᱞᱟᱜ ᱞᱮᱠᱟ ᱤᱧᱟᱹᱜ ᱪᱟᱞᱟᱜ ᱞᱟᱹᱜᱤᱫ ᱛᱮ ᱚᱱᱟ ᱜᱟᱹᱰᱤ ᱫᱚᱨᱠᱟᱨᱚᱜ ᱠᱟᱱᱟ ᱛᱟᱦᱞᱮ ᱚᱱᱟ ᱜᱟᱹᱰᱤ ᱟᱢ ᱮᱱ ᱦᱤᱞᱳᱜ ᱠᱤ ᱚᱸᱰᱮ ᱟᱢ ᱮᱴᱟᱜ ᱥᱮᱫ ᱟᱨᱚ ᱢᱮᱱᱟᱜ ᱛᱟᱢᱟ ᱵᱷᱟᱲᱟ ᱥᱟᱵ ᱴᱷᱤᱠ ᱟᱪᱷᱮ ᱵᱟᱹᱱᱩᱜ ᱛᱟᱢ ᱠᱷᱟᱱ ᱫᱚ ᱛᱟᱦᱞᱮ ᱮᱱᱦᱤᱞᱳᱜ ᱟᱢᱟᱜ ᱜᱟᱹᱰᱤ ᱮᱸᱜ ᱤᱫᱤ ᱛᱟᱹᱢᱟᱹᱧ ᱚᱸᱰᱮᱱᱟᱜ ᱵᱷᱟᱲᱟ ᱟᱢᱟᱜ ᱤᱧᱟᱹᱜ ᱢᱟᱱᱮ ᱚᱸᱰᱮ ᱪᱟᱞᱟᱜ ᱟᱹᱧ ᱢᱳᱴᱟᱢᱩᱴᱤ ᱮᱱᱦᱤᱞᱳᱜ ᱫᱩᱧ ᱪᱟᱞᱟᱜ ᱜᱮᱭᱟ ᱟᱫᱚ ᱢᱟᱱᱮ ᱵᱷᱟᱲᱟ ᱪᱮᱫ ᱞᱮᱠᱟ ᱴᱷᱤᱠ ᱟᱪᱷᱮ ᱚᱱᱟ ᱵᱷᱟᱲᱟ ᱠᱤᱞᱳᱢᱤᱴᱟᱨ ᱦᱤᱥᱟᱹᱵᱽ ᱛᱮ ᱨᱮᱦᱚᱸ ᱴᱷᱤᱠ ᱜᱮᱭᱟ ᱟᱪᱪᱷᱟ ᱴᱷᱤᱠ ᱟᱪᱷᱮ ᱛᱟᱦᱞᱮ ᱵᱷᱟᱲᱟ ᱫᱚ ᱱᱟᱯᱟᱭ ᱜᱮᱭᱟ ᱟᱨ ᱛᱟᱦᱞᱮ ᱮᱱ ᱦᱤᱞᱳᱜ ᱟᱢᱟᱜ ᱜᱟᱹᱰᱤ ᱫᱚ ᱚᱵᱳᱥᱥᱳᱭ ᱧᱟᱢᱮᱫ ᱜᱤᱭᱟᱹᱧ ᱛᱚ ᱴᱷᱤᱠ ᱟᱪᱷᱮ ᱛᱟᱦᱞᱮ ᱟᱢ ᱮᱱ ᱦᱤᱞᱳᱜ ᱫᱚ ᱢᱳᱴᱟᱢᱩᱴᱤ ᱥᱮᱛᱟᱜ ᱪᱷᱚᱴᱟ ᱨᱮᱜᱮᱢ ᱤᱧ ᱴᱷᱮᱱᱮᱢ ᱞᱟᱜᱟᱣᱟ ᱟᱨ ᱜᱟᱹᱰᱤ ᱫᱚ ᱮᱱ ᱦᱤᱞᱳᱜ ᱟᱹᱰᱤ ᱥᱤᱜᱤᱞ ᱤᱧ ᱚᱱᱟ ᱡᱟᱭᱜᱟ ᱨᱮ ᱥᱮᱴᱮᱨᱤᱧ ᱠᱟᱱᱟ ᱱᱤᱭᱟᱹᱜᱮ ᱟᱢ ᱴᱷᱮᱱ ᱟᱸᱥ ᱤᱧ ᱫᱚᱦᱚᱭ ᱫᱟ